ᱦᱮᱸ ᱱᱟᱜᱟᱢ ᱨᱮᱭᱟᱜ ᱱᱚᱝᱠᱟ ᱡᱟᱦᱟᱱ ᱟᱹᱱᱼᱟᱹᱨᱤ ᱥᱮ ᱞᱟᱭᱼᱞᱟᱠᱪᱟᱨ ᱨᱮᱭᱟᱜ ᱠᱟᱛᱷᱟ ᱟᱨ ᱥᱟᱶᱛᱟ ᱥᱩᱥᱟᱹᱨ ᱠᱚ ᱦᱚᱛᱮ ᱛᱮ ᱪᱟᱵᱟ ᱞᱮᱱᱟ ᱱᱚᱝᱠᱟᱱᱟ ᱢᱮᱱᱛᱮ ᱫᱚ ᱱᱚᱣᱟᱜᱮᱧ ᱢᱮᱱᱟ ᱡᱮ ᱦᱚᱭ ᱡᱮᱢᱚᱱ ᱥᱚᱛᱤᱫᱟᱦᱚ ᱯᱚᱛᱷᱟ ᱡᱟᱦᱟᱸ ᱠᱚ ᱪᱟᱹᱞᱩ ᱞᱮᱫ ᱫᱚ ᱛᱚ ᱱᱚᱣᱟ ᱡᱤᱱᱤᱥ ᱫᱚ ᱱᱚᱝᱠᱟ ᱛᱟᱦᱮᱸ ᱞᱟᱱᱟ ᱡᱮ ᱢᱮᱫᱴᱟᱝ ᱠᱩᱲᱤ ᱜᱤᱫᱽᱨᱟᱹ ᱡᱟᱦᱟᱸ ᱨᱮ ᱨᱮ ᱠᱚ ᱴᱷᱟᱶ ᱠᱮᱫᱮᱭᱟ ᱡᱚᱫᱤ ᱟᱭᱤᱡ ᱦᱚᱲ ᱡᱟᱶᱟᱭ ᱠᱳᱱᱳ ᱨᱳᱜᱽ ᱟᱡᱟᱨᱛᱮ ᱧᱩᱨᱩ ᱠᱟᱛᱮ ᱡᱚᱫᱤ ᱜᱚᱡ ᱥᱟᱨᱮ ᱮᱱᱟᱭ ᱛᱟᱦᱚᱞᱮ ᱩᱱᱤ ᱢᱟᱛᱚ ᱜᱚᱡ ᱮᱱᱜᱮ ᱟᱫᱚ ᱥᱟᱨᱦᱟ ᱥᱮᱸᱜᱮᱞ ᱨᱮ ᱡᱚᱠᱷᱚᱱ ᱠᱚ ᱞᱟᱫᱮᱭᱟ ᱩᱱ ᱚᱠᱛᱮ ᱡᱩᱞᱩ ᱥᱮᱸᱜᱮᱞ ᱨᱮ ᱩᱱᱤ ᱟᱭᱤᱡ ᱵᱟᱹᱦᱩ ᱦᱚᱸᱠᱚ ᱪᱟᱯᱟ ᱥᱟᱵᱟᱭᱮ ᱛᱟᱭᱟ ᱡᱮ ᱟᱨ ᱩᱱᱤ ᱢᱟ ᱛᱚ ᱜᱚᱡ ᱮᱱᱜᱮ ᱛᱟᱦᱚᱞᱮ ᱱᱩᱭ ᱠᱩᱲᱤ ᱜᱤᱫᱽᱨᱟᱹ ᱥᱮ ᱵᱟᱹᱦᱩ ᱫᱚ ᱚᱠᱚᱭᱟᱛᱮ ᱛᱟᱦᱮᱱᱟ ᱥᱮ ᱚᱠᱚᱭᱟᱛᱮ ᱡᱤᱭᱚᱱᱮ ᱠᱷᱟᱸᱰᱟᱣᱟ ᱚᱱᱟ ᱡᱚᱱᱱᱮ ᱛᱮ ᱩᱱᱠᱤᱱ ᱫᱟᱵᱚ ᱢᱤᱥᱟᱱ ᱛᱮᱠᱚ ᱨᱟᱯᱟ ᱠᱤᱱᱟᱹ ᱢᱟᱱᱮ ᱜᱚᱡ ᱦᱚᱲ ᱦᱚᱸᱠᱚ ᱨᱟᱯᱟᱜᱮ ᱠᱟᱱᱟ ᱟᱵᱟᱨ ᱡᱤᱣᱤ ᱦᱚᱲ ᱦᱚᱸᱠᱚ ᱨᱟᱯᱟ ᱥᱟᱨᱟ ᱜᱮ ᱠᱟᱱᱟ ᱛᱟᱦᱚᱞᱮ ᱱᱚᱣᱟ ᱢᱟᱛᱚ ᱴᱷᱤᱠ ᱫᱚ ᱠᱟᱹᱢᱤ ᱫᱚ ᱵᱟᱝ ᱦᱩᱭ ᱠᱟᱱ ᱜᱮᱭᱟ ᱛᱚ ᱱᱚᱝᱠᱟᱱ ᱵᱟᱹᱲᱤᱡ ᱠᱟᱹᱢᱤᱠᱚ ᱧᱮᱞ ᱠᱟᱛᱮ ᱥᱮ ᱫᱤᱥᱟᱹ ᱦᱤᱡᱩᱜ ᱠᱟᱛᱮ ᱜᱮ ᱨᱟᱡᱟ ᱨᱟᱢᱢᱳᱦᱳᱱ ᱨᱟᱭ ᱞᱚᱨᱰ ᱩᱭᱞᱤᱭᱟᱢ ᱵᱮᱱᱴᱤᱝ ᱱᱩᱠᱤᱱᱟᱜ ᱠᱩᱨᱩᱢᱩᱴᱩ ᱛᱮ ᱱᱚᱣᱟ ᱥᱚᱛᱤᱫᱟᱦᱚ ᱯᱚᱛᱷᱟ ᱨᱮᱫᱚ ᱪᱟᱵᱟ ᱞᱮᱫᱟ ᱠᱤᱱ ᱥᱮ ᱪᱟᱵᱟ ᱫᱟᱲᱮᱭᱟ ᱛᱟᱦᱮᱸᱠᱤᱱ ᱡᱮ ᱱᱚᱝᱠᱟ ᱡᱟᱛᱮ ᱟᱞᱚᱢ ᱦᱩᱭᱩᱜ ᱢᱟ ᱟᱭᱤᱡ ᱡᱟᱶᱟᱭ ᱢᱟᱭ ᱜᱚᱡ ᱮᱱᱜᱮ ᱛᱟᱦᱚᱞᱮ ᱟᱭᱤᱡ ᱦᱚᱲᱛᱚ ᱵᱟᱧᱪᱟᱣ ᱢᱮᱱᱟᱜ ᱜᱮᱭᱟ ᱩᱱᱤᱭᱟ ᱡᱤᱭᱚᱱ ᱫᱚ ᱪᱮᱫᱟ ᱥᱟᱨᱟ ᱥᱮᱸᱜᱮᱞᱮ ᱪᱟᱞᱟᱜᱼᱟ ᱱᱩᱭᱦᱚᱸ ᱟᱭᱠᱟᱨ ᱢᱚᱛᱚ ᱵᱟᱧᱪᱟᱣ ᱨᱮᱱᱟᱜ ᱵᱟᱧᱪᱟᱣ ᱠᱟᱛᱮ ᱡᱮᱢᱚᱱ ᱛᱟᱦᱮᱸ ᱫᱟᱲᱮᱭᱟᱢᱟ ᱡᱚᱢ ᱠᱟᱛᱮ ᱛᱟᱦᱮᱸ ᱫᱟᱲᱮᱭᱟ ᱵᱟᱧᱪᱟᱣ ᱟᱭᱟ ᱡᱤᱭᱚᱱ ᱟᱭᱟ ᱠᱷᱟᱸᱰᱟᱣ ᱫᱟᱲᱮᱭᱟᱜᱼᱟ ᱱᱚᱱᱠᱟ ᱮᱢᱱᱚᱜ ᱧᱮᱞ ᱟᱠᱟᱱᱟ ᱡᱮ ᱡᱟᱦᱟᱸᱭ ᱠᱚᱨᱮᱱ ᱠᱩᱲᱤ ᱜᱤᱫᱽᱨᱟᱹ ᱠᱚ ᱢᱮᱱᱟᱜ ᱠᱚᱣᱟ ᱥᱮ ᱠᱩᱲᱤ ᱜᱤᱫᱽᱨᱟᱹ ᱡᱟᱱᱟᱢᱮᱱᱟ ᱠᱩᱲᱤ ᱜᱤᱫᱽᱨᱟᱹ ᱠᱚᱣᱟ ᱜᱩᱨᱩᱛᱛᱚ ᱵᱟᱠᱚ ᱵᱩᱡᱷᱟᱹᱣᱟ ᱡᱮ ᱠᱩᱲᱤ ᱜᱤᱫᱽᱨᱟᱹ ᱫᱚ ᱮᱴᱟᱜ ᱦᱚᱲᱟᱜ ᱠᱚ ᱪᱟᱞᱟᱜᱼᱟ ᱛᱟᱦᱚᱞᱮ ᱠᱩᱲᱤ ᱜᱤᱫᱽᱨᱟᱹᱣᱟᱜ ᱥᱤᱠᱠᱷᱟ ᱫᱚ ᱵᱟᱹᱱᱩᱜᱼᱟ ᱠᱩᱲᱤ ᱜᱤᱫᱽᱨᱟᱹ ᱫᱚ ᱵᱟᱹᱠᱚ ᱥᱮᱬᱟ ᱦᱚᱪᱚ ᱠᱚᱣᱟ ᱪᱮᱫ ᱚᱞᱚᱯᱟᱲᱦᱟᱣ ᱠᱚ ᱚᱞᱚᱠᱚ ᱥᱮᱬᱟ ᱦᱚᱪᱚ ᱠᱚᱣᱟᱟ ᱪᱮᱫ ᱮᱢ ᱥᱮᱬᱟ ᱦᱚᱪᱚᱭᱮᱭᱟ ᱱᱩᱭ ᱢᱟ ᱛᱚ ᱮᱴᱟᱜ ᱚᱲᱟᱜ ᱨᱮ ᱪᱟᱞᱟᱜᱼᱟ ᱛᱚ ᱩᱱᱟᱜ ᱜᱩᱨᱩᱛᱛᱚ ᱵᱟᱠᱚ ᱮᱢᱚᱜ ᱛᱟᱦᱮᱸ ᱠᱩᱲᱤ ᱜᱤᱫᱽᱨᱟᱹ ᱪᱮᱛᱟᱱ ᱨᱮ ᱚᱱᱟᱛᱮ ᱵᱟᱞᱮ ᱵᱮᱠᱟᱨᱮ ᱠᱩᱲᱤ ᱜᱤᱫᱽᱨᱟᱹ ᱠᱚ ᱜᱚᱡ ᱵᱟᱲᱟᱜ ᱠᱟᱛ ᱠᱚᱣᱟ ᱱᱚᱝᱠᱟᱱᱟ ᱠᱤᱪᱷᱩ ᱠᱟᱛᱷᱟ ᱠᱚ ᱟᱸᱡᱚᱢ ᱟᱠᱟᱱᱟ ᱚᱱᱟ ᱡᱚᱱᱱᱮ ᱛᱮ ᱛᱤᱨᱞᱟᱹ ᱠᱚᱣᱟ ᱡᱟᱛᱮ ᱠᱚ ᱥᱮᱪᱮᱫ ᱠᱚᱢᱟ ᱠᱩᱲᱤ ᱜᱤᱫᱽᱨᱟᱹ ᱠᱚᱣᱟ ᱠᱚ ᱥᱮᱪᱮᱫᱚᱜᱼᱢᱟ ᱛᱤᱨᱞᱟᱹ ᱥᱮᱪᱮᱫ ᱫᱚ ᱮᱠᱟᱞ ᱜᱮ ᱫᱚᱨᱠᱟᱨ ᱠᱟᱱᱟᱭᱟ ᱢᱮᱱᱫᱚ ᱠᱩᱲᱤ ᱜᱤᱫᱽᱨᱟᱹ ᱠᱚ ᱚᱞᱚᱜ ᱯᱟᱲᱦᱟᱣ ᱠᱚ ᱥᱮᱬᱟ ᱤᱫᱤ ᱞᱮᱠᱷᱟᱱ ᱟᱠᱚ ᱟᱠᱚ ᱛᱮᱱᱟ ᱡᱟᱜᱟ ᱛᱮᱠᱚ ᱛᱤᱸᱜᱩ ᱠᱮᱴᱮᱜ ᱫᱟᱲᱮᱮᱭᱟᱜᱼᱟ ᱟᱨ ᱢᱟᱲᱟᱝ ᱫᱟᱲᱮᱭᱟᱜᱼᱟ ᱠᱚ ᱛᱟᱦᱮᱸ ᱫᱟᱲᱮᱭᱟᱜᱼᱟ ᱠᱚ ᱥᱮᱛᱚ ᱠᱩᱲᱤ ᱜᱤᱫᱽᱨᱟᱹ ᱜᱩᱨᱩᱛᱛᱚ ᱦᱚᱸ ᱢᱮᱱᱟᱜᱼᱟ